ᱥᱮᱫᱟᱭ ᱫᱚ ᱮᱱᱮᱡ ᱥᱮᱨᱮᱧ ᱛᱟᱦᱮᱸ ᱠᱟᱱᱟ ᱫᱚᱝ ᱞᱟᱜᱽᱬᱮ ᱵᱟᱦᱟ ᱨᱤᱸᱡᱷᱟᱹ ᱰᱟᱱᱴᱟ ᱞᱟᱜᱽ ᱞᱟᱜᱽᱬᱮ ᱛᱟᱦᱮᱸ ᱠᱟᱱᱟ ᱱᱮᱛᱟᱨ ᱠᱚᱲᱟᱼᱠᱩᱲᱤ ᱠᱚᱫᱚ ᱚᱱᱟᱫᱚ ᱡᱩᱣᱟᱹᱱ ᱠᱚᱲᱟ ᱟᱠᱟᱱ ᱠᱩᱲᱤ ᱠᱚᱫᱚ ᱵᱟᱠᱚ ᱠᱩᱥᱤᱭᱟᱜ ᱠᱟᱱᱟ ᱟᱨ ᱟᱹᱰᱤ ᱛᱮᱫ ᱜᱮ ᱮᱱᱮᱡ ᱥᱮᱨᱮᱧ ᱦᱚᱸᱠᱚ ᱵᱚᱫᱚᱞ ᱤᱫᱤᱭᱟᱠᱟᱫᱼᱟ ᱥᱮᱫᱟᱭᱟᱜ ᱥᱮᱨᱮᱧ ᱫᱚ ᱟᱹᱰᱤ ᱨᱟᱹᱥᱠᱟᱹ ᱫᱚᱝ ᱞᱟᱜᱽᱬᱮ ᱛᱟᱦᱮᱸ ᱠᱟᱱᱟ ᱱᱤᱛᱚᱜ ᱟᱜ ᱠᱩᱲᱤ ᱠᱚᱲᱟ ᱱᱟᱦᱟᱜ ᱡᱩᱜᱽ ᱨᱮᱱ ᱦᱩᱭ ᱠᱟᱛᱮᱫ ᱠᱚ ᱡᱚᱛᱚ ᱚᱱᱟ ᱥᱮᱨᱮᱧ ᱮᱱᱮᱡ ᱢᱟᱞᱚᱴ ᱪᱟᱵᱟ ᱠᱮᱜᱼᱟ ᱟᱨ ᱩᱱ ᱫᱤᱱᱟᱹᱜ ᱮᱱᱮᱡ ᱫᱚ ᱟᱹᱰᱤ ᱵᱷᱟᱹᱜᱤ ᱛᱟᱦᱮᱸ ᱠᱟᱱᱟ ᱨᱟᱹᱥᱠᱟᱹ ᱵᱩᱡᱷᱟᱹᱜᱼᱟ ᱟᱨ ᱱᱤᱛᱚᱜᱟᱜ ᱮᱱᱮᱡ ᱥᱮᱨᱮᱧ ᱫᱚ ᱚᱱᱠᱟ ᱜᱟᱱ ᱦᱚᱸ ᱵᱟᱠᱚ ᱜᱟᱱᱟ ᱟᱨ ᱱᱤᱛᱚᱜᱟᱜ ᱮᱱᱮᱡ ᱥᱮᱨᱮᱧ ᱜᱮ ᱱᱟᱦᱟᱸᱜ ᱡᱩᱣᱟᱹᱱ ᱠᱚᱲᱟᱼᱠᱩᱲᱤ ᱫᱚᱠᱚ ᱠᱩᱥᱤᱭᱟᱱ ᱠᱟᱱᱟ ᱰᱤᱡᱮ ᱠᱚ ᱮᱱᱮᱡᱮᱜᱼᱟ ᱟᱨ ᱛᱩᱢᱫᱟᱜ ᱴᱟᱢᱟᱠ ᱫᱚᱠᱚ ᱢᱟᱞᱚᱴᱮᱜᱼᱟ ᱚᱱᱟ ᱢᱟ ᱠᱚᱲᱟ ᱦᱚᱸ ᱨᱩ ᱯᱟᱲᱟᱜᱼᱟ ᱟᱨ ᱰᱤᱡᱮᱢ ᱪᱟᱹᱞᱩ ᱞᱮᱠᱷᱟᱱ ᱚᱱᱟᱫᱚ ᱠᱩᱲᱤᱼᱠᱚᱲᱟ ᱡᱚᱛᱚ ᱦᱚᱲᱮᱢ ᱮᱱᱮᱡ ᱫᱟᱲᱮᱭᱟᱜᱼᱟ ᱟᱨ ᱨᱟᱹᱥᱠᱟᱹ ᱠᱚ ᱵᱩᱡᱷᱟᱹᱣᱮᱜᱼᱟ ᱚᱱᱟ ᱜᱮ ᱥᱮᱫᱟᱭᱟᱜ ᱮᱱᱮᱡ ᱥᱮᱨᱮᱧ ᱫᱚᱠᱚ ᱢᱟᱞᱚᱴ ᱤᱫᱤᱭᱮᱜᱼᱟ ᱛᱩᱢᱫᱟᱜ ᱴᱟᱢᱟᱠ ᱪᱚᱲᱪᱚᱲᱤ ᱵᱟᱡᱽ ᱵᱟᱡᱽᱱᱟ ᱟᱛᱮᱫ ᱡᱟᱦᱟᱸ ᱞᱮᱠᱟ ᱨᱟᱹᱥᱠᱟᱹ ᱵᱩᱡᱷᱟᱹᱜᱼᱟ ᱱᱮᱛᱟᱨ ᱫᱚ ᱩᱱᱟᱹᱜ ᱨᱟᱹᱥᱠᱟᱹ ᱫᱚ ᱵᱟᱭ ᱵᱩᱡᱷᱟᱹᱜᱼᱟ ᱮᱴᱟᱜ ᱜᱟᱜ ᱢᱟᱱᱮ ᱰᱤᱡᱮ ᱠᱚ ᱪᱟᱹᱞᱩᱭᱮᱜᱼᱟ ᱱᱮᱛᱟᱨ ᱢᱟ ᱥᱚᱨᱠᱟᱨᱴ ᱛᱮ ᱮᱱᱮᱡ ᱥᱮᱨᱮᱧ ᱡᱟᱦᱟᱸ ᱞᱮᱠᱟ ᱢᱟᱞᱚᱴᱮᱱᱟ ᱚᱱᱠᱟᱜᱮ ᱱᱮᱛᱟᱨ ᱢᱟᱠᱚ ᱨᱟᱹᱥᱠᱟᱹᱭᱮᱜᱼᱟ ᱱᱟᱦᱟᱜ ᱡᱩᱣᱟᱹᱱ ᱠᱩᱲᱤᱼᱠᱚᱲᱟ ᱠᱚ ᱰᱤᱡᱮ ᱠᱚ ᱮᱱᱮᱡᱮᱜᱼᱟ